ᱦᱩᱸ ᱦᱮᱞᱳ ᱦᱮᱸᱢᱟ ᱞᱟᱹᱭ ᱢᱮ ᱪᱮᱫ ᱠᱷᱚᱵᱚᱨ ᱦᱮᱸ ᱦᱮᱸ ᱦᱮᱸ ᱚᱸᱻ ᱡᱚᱛᱚ ᱜᱮ ᱢᱮᱱᱟᱜᱼᱟ ᱪᱮᱫ ᱠᱚᱢ ᱠᱤᱨᱤᱧᱟ ᱡᱚᱛᱚ ᱜᱮ ᱢᱮᱱᱟᱜᱼᱟ ᱦᱮᱸ ᱦᱮᱸ ᱦᱮᱸ ᱢᱮᱱᱟᱜ ᱜᱮᱭᱟ ᱚᱸᱻ ᱟᱫᱚ ᱦᱟᱹᱡᱩᱜᱚᱜ ᱢᱮ ᱟᱫᱚ ᱞᱟᱝ ᱜᱟᱞᱢᱟᱨᱟᱣᱟ ᱛᱤᱱᱟᱹᱜ ᱪᱮᱫ ᱞᱮᱠᱟ ᱫᱟᱢ ᱟᱪᱪᱷᱟ ᱢᱟ ᱴᱷᱤᱠ ᱜᱮᱭᱟ ᱛᱤᱱᱟᱹᱜ ᱜᱟᱱᱮᱢ ᱡᱚᱜᱟᱲᱟᱠᱟᱫᱟ ᱤᱱᱟᱹᱜ ᱜᱮ ᱟᱹᱜᱩᱭ ᱢᱮ ᱟᱪᱪᱷᱟ ᱦᱮᱡ ᱞᱮᱱᱠᱷᱟᱡ ᱡᱟᱦᱟᱸᱴᱟᱜ ᱢᱤᱫᱴᱮᱡ ᱦᱩᱭᱩᱜᱚᱜᱼᱟ ᱴᱷᱤᱠ ᱜᱮᱭᱟ ᱱᱚᱰᱮ ᱠᱷᱚᱡ ᱪᱮᱫ ᱤᱧ ᱞᱟᱹᱭᱟᱢᱟ ᱟᱫᱚ ᱦᱮᱡ ᱞᱮᱱ ᱠᱷᱟᱡ ᱟᱨᱦᱚᱸ ᱟᱢᱛᱮ ᱵᱟᱪᱷᱟᱣ ᱠᱟᱛᱮᱫ ᱮᱢ ᱧᱮᱞᱟ ᱢᱟᱱᱮ ᱵᱤᱵᱷᱤᱱᱱᱚ ᱡᱤᱱᱤᱥ ᱵᱤᱵᱷᱤᱱᱱᱚ ᱨᱚᱠᱚᱢ ᱫᱟᱢ ᱢᱮᱱᱟᱜᱼᱟ ᱦᱮᱸ ᱟᱭᱢᱟ ᱡᱤᱱᱤᱥ ᱦᱮᱱᱟᱜᱼᱟ ᱡᱚᱛᱚ ᱞᱮᱠᱟᱱᱟᱜ ᱡᱤᱱᱤᱥ ᱜᱮ ᱪᱩᱲᱤ ᱢᱮᱱᱟᱜᱼᱟ ᱟᱫᱚ ᱚᱠᱟᱴᱟᱜ ᱮᱢ ᱠᱩᱥᱤᱭᱟᱜᱼᱟ ᱵᱤᱵᱷᱤᱱᱱᱚ ᱨᱚᱠᱚᱢ ᱨᱮ ᱵᱤᱵᱷᱤᱱᱱᱚ ᱨᱚᱠᱚᱢ ᱫᱟᱢ ᱢᱮᱱᱟᱜᱼᱟ ᱟᱫᱚ ᱟᱢᱛᱮ ᱦᱤᱡᱩᱜ ᱠᱟᱛᱮ ᱮᱢ ᱵᱟᱪᱷᱟᱣᱟ ᱟᱨᱮᱢ ᱠᱤᱨᱤᱧᱟ ᱦᱮᱸ ᱵᱟᱠᱷᱟᱡ ᱫᱚ ᱵᱟᱠᱷᱟᱡ ᱫᱚ ᱚᱱᱟ ᱛᱮᱜᱮ ᱢᱟᱧ ᱢᱮᱛᱟᱢ ᱠᱟᱱ ᱦᱟᱡᱩᱜᱚᱜ ᱢᱮ ᱟᱫᱚᱢ ᱦᱮᱡ ᱞᱮᱱ ᱠᱷᱟᱡ ᱟᱨᱦᱚᱸᱢ ᱧᱮᱞᱟ ᱟᱨᱠᱤ ᱚᱠᱟᱴᱟᱜ ᱮᱢ ᱠᱩᱥᱤᱭᱟᱜ ᱠᱟᱱᱟ ᱚᱱᱟ ᱦᱤᱥᱟᱹᱵ ᱟᱫᱚ ᱚᱱᱟ ᱧᱮᱞᱟᱢ ᱟᱫᱚ ᱧᱮᱞ ᱠᱟᱛᱮ ᱟᱫᱚ ᱫᱚᱨᱫᱟᱢ ᱦᱩᱭᱩᱜᱚᱜᱼᱟ ᱦᱩᱸ ᱟᱫᱚ ᱱᱤᱛᱳᱜ ᱚᱠᱟᱴᱟᱜ ᱨᱮᱭᱟᱜ ᱪᱮᱫᱞᱮᱠᱟ ᱫᱟᱢᱤᱧ ᱞᱟᱹᱭᱟᱢᱟ ᱢᱟ ᱟᱪᱪᱷᱟ ᱦᱮᱡ ᱞᱮᱱ ᱢᱮ ᱡᱟᱦᱟᱸᱴᱟᱜ ᱢᱤᱫᱴᱮᱡ ᱦᱩᱭᱩᱜᱼᱟ ᱟᱨᱠᱤ ᱠᱚᱢ ᱵᱤᱥᱤ ᱵᱟᱝ ᱯᱮᱠᱮᱴ ᱨᱮᱫᱚ ᱚᱞ ᱫᱚ ᱵᱟᱹᱱᱩᱜᱼᱟ ᱚᱱᱟ ᱫᱚ ᱚᱱᱟ ᱫᱚ ᱱᱤᱡᱮᱨ ᱴᱷᱮᱡ ᱠᱟᱱᱟ ᱟᱨᱠᱤ ᱢᱟᱱᱮ ᱢᱤᱫ ᱦᱚᱲ ᱴᱷᱮᱡ ᱢᱤᱫ ᱨᱚᱠᱚᱢ ᱞᱮᱠᱟ ᱢᱤᱫ ᱴᱮᱡ ᱠᱟᱥᱴᱚᱢᱟᱨ ᱴᱷᱮᱡ ᱢᱤᱫ ᱨᱚᱠᱚᱢ ᱞᱮᱠᱟ ᱚᱱᱟ ᱫᱚ ᱫᱚᱨᱫᱟᱢ ᱠᱟᱛᱮ ᱚᱱᱟ ᱫᱚ ᱦᱩᱭᱩᱜᱼᱟ ᱟᱨ ᱟᱢ ᱫᱚᱢ ᱯᱚᱨᱤᱪᱚᱭ ᱱᱤᱡᱮᱨ ᱦᱚᱲ ᱠᱟᱱᱟ ᱚᱱᱟ ᱦᱤᱥᱟᱹᱵ ᱛᱮ ᱟᱨᱠᱤ ᱚᱱᱟᱛᱮᱧ ᱢᱮᱛᱟᱢ ᱠᱟᱱᱟ ᱦᱤᱡᱩᱜᱚᱜ ᱢᱮ ᱛᱤᱱᱟᱹᱜ ᱜᱟᱱ ᱯᱟᱭᱥᱟ ᱦᱮᱱᱟᱜᱼᱟ ᱟᱢ ᱫᱚ ᱦᱤᱡᱩᱜᱚᱜ ᱢᱮ ᱫᱮᱠᱷᱟ ᱦᱚᱸ ᱫᱮᱠᱷᱟ ᱦᱩᱭᱩᱜᱚᱜᱼᱟ ᱟᱨ ᱡᱤᱱᱤᱥ ᱦᱚᱸᱢ ᱤᱫᱤ ᱫᱟᱨᱟᱭᱟ ᱟᱹᱰᱤ ᱫᱤᱱ ᱯᱚᱨᱮᱢ ᱯᱷᱳᱱᱟᱫᱮᱧᱟ ᱛᱚ ᱟᱭᱢᱟ ᱫᱤᱱ ᱯᱚᱨᱮ ᱫᱮᱠᱷᱟᱜ ᱦᱩᱭᱩᱜ

ᱴᱷᱤᱠ ᱜᱮᱭᱟ ᱛᱟᱦᱚᱞᱮ ᱢᱟ